ᱦᱚᱲ ᱠᱚᱣᱟᱜ ᱵᱷᱟᱹᱞᱟᱹᱭ ᱞᱟᱹᱜᱤᱫᱛᱮ ᱠᱳᱵᱷᱤᱰ ᱚᱠᱛᱚ ᱫᱚ ᱵᱤᱨᱵᱷᱩᱢ ᱦᱚᱱᱚᱛᱨᱮ ᱟᱭᱢᱟ ᱞᱮᱠᱟᱱ ᱥᱟᱶᱟᱨ ᱥᱮᱵᱟ ᱨᱮᱭᱟᱜ ᱠᱟᱹᱢᱤ ᱦᱩᱭᱞᱮᱱᱟ ᱱᱚᱣᱟ ᱠᱟᱹᱢᱤ ᱨᱮᱫᱚ ᱤᱧᱦᱚᱸ ᱛᱷᱚᱲᱟᱧ ᱥᱮᱞᱮᱫ ᱞᱮᱱᱟ ᱠᱳᱵᱷᱤᱰ ᱚᱠᱛᱚ ᱫᱚ ᱤᱧᱦᱚᱸ ᱠᱳᱵᱷᱤᱰ ᱯᱮᱥᱮᱱᱴ ᱥᱟᱶᱛᱮ ᱠᱟᱹᱢᱤ ᱟᱠᱟᱫᱟ ᱩᱱᱠᱩ ᱠᱚ ᱦᱟᱥᱯᱟᱛᱟᱞ ᱤᱧ ᱤᱫᱤ ᱞᱮᱫ ᱠᱚᱣᱟ ᱟᱨ ᱠᱚᱱᱥᱮᱱᱥᱴᱮᱴᱟᱨ ᱚᱠᱥᱤᱡᱮᱱ ᱥᱤᱞᱤᱱᱰᱟᱨ ᱱᱚᱣᱟ ᱠᱚᱧ ᱞᱟᱜᱟᱣ ᱟᱠᱚ ᱠᱟᱱ ᱛᱟᱸᱦᱮᱱᱟ ᱛᱟᱪᱷᱟᱲᱟ ᱥᱚᱨᱠᱟᱨ ᱯᱟᱦᱴᱟ ᱥᱮᱱ ᱦᱚᱸ ᱟᱭᱢᱟ ᱞᱮᱠᱟᱱ ᱵᱮᱵᱚᱥᱛᱷᱟ ᱛᱟᱸᱦᱮ ᱠᱟᱱᱟ ᱚᱱᱟᱫᱚ ᱟᱭᱢᱟ ᱟᱹᱛᱩ ᱠᱚᱨᱮᱜ ᱥᱮ ᱦᱚᱥᱯᱤᱴᱟᱞ ᱠᱚᱨᱮᱦᱚᱸ ᱵᱷᱮᱜᱟᱨ ᱵᱷᱮᱜᱟᱨ ᱛᱟᱸᱦᱮ ᱨᱮᱭᱟᱜ ᱵᱮᱵᱚᱥᱛᱷᱟ ᱞᱮᱫᱟ ᱱᱚᱣᱟ ᱱᱚᱣᱟ ᱥᱚᱝᱥᱛᱷᱟ ᱥᱮ ᱟᱭᱢᱟ ᱴᱚᱴᱷᱟ ᱠᱚᱨᱮᱜ ᱟᱭᱢᱟ ᱞᱮᱠᱟᱱ ᱠᱟᱹᱢᱭᱟᱹ ᱦᱚᱲ ᱠᱚ ᱠᱟᱹᱢᱤ ᱟᱠᱟᱫᱟ ᱱᱚᱣᱟ ᱠᱚᱫᱚ ᱟᱹᱰᱤ ᱥᱟᱦᱚᱥ ᱟᱱᱟᱜ ᱦᱚᱲ ᱜᱮᱠᱚ ᱞᱟᱦᱟ ᱦᱮᱡ ᱞᱮᱱᱟ ᱱᱚᱣᱟ ᱠᱟᱹᱢᱤ ᱨᱮᱫᱚ ᱟᱞᱮᱦᱚᱸ ᱢᱤᱫᱴᱟᱱ ᱫᱚᱞ ᱛᱟᱸᱦᱮ ᱠᱟᱱ ᱛᱟᱞᱮᱭᱟ ᱟᱞᱮ ᱱᱚᱣᱟ ᱠᱟᱹᱢᱤᱨᱮ ᱟᱭᱢᱟ ᱫᱤᱱᱞᱮ ᱥᱮᱞᱮᱫ ᱞᱮᱱᱟ ᱟᱨ ᱚᱱᱟ ᱥᱟᱶᱛᱮ ᱛᱷᱚᱲᱟ ᱥᱤᱵᱤᱨ ᱦᱚᱸ ᱛᱟᱸᱦᱮ ᱠᱟᱱ ᱛᱟᱞᱮᱭᱟ ᱱᱚᱰᱮ ᱫᱚ ᱢᱤᱫᱴᱮᱱ ᱨᱟᱱᱱᱟ ᱚᱲᱟᱜ ᱛᱟᱸᱦᱮ ᱠᱟᱱᱟ ᱟᱨ ᱟᱨ ᱱᱚᱰᱮ ᱜᱮ ᱤᱥᱤᱱ ᱵᱟᱲᱟ ᱠᱟᱛᱮᱜ ᱩᱱᱠᱩ ᱡᱟᱸᱦᱟᱭ ᱚᱠᱚᱭᱦᱚᱸ ᱵᱟᱹᱱᱩᱜ ᱠᱚᱛᱟᱠᱚ ᱥᱮ ᱨᱮᱸᱜᱮᱪ ᱚᱨᱮᱡ ᱦᱚᱲ ᱡᱟᱸᱦᱟᱭ ᱠᱚᱭ ᱠᱟᱛᱮᱜ ᱠᱚ ᱡᱚᱢᱮᱫ ᱛᱟᱸᱦᱮᱜ ᱩᱱ ᱚᱠᱛᱚ ᱩᱱᱠᱩ ᱢᱤᱫ ᱵᱮᱞᱟ ᱡᱚᱢᱞᱮ ᱮᱱᱟ ᱠᱚ ᱠᱟᱱ ᱛᱟᱸᱦᱮᱜ